ᱯᱟᱹᱴᱷᱩᱣᱟᱹ ᱵᱷᱚᱨᱛᱤ ᱠᱚ ᱞᱟᱹᱜᱤᱫ ᱛᱮ ᱥᱚᱨᱠᱟᱨ ᱠᱷᱚᱱ ᱧᱟᱢᱚᱜᱼᱟ ᱥᱚᱵᱩᱡ ᱥᱟᱛᱷᱤ ᱥᱟᱭᱠᱮᱞ ᱟᱨ ᱥᱠᱚᱞᱟᱨᱥᱤᱯ ᱛᱤᱨᱞᱟᱹ ᱯᱟᱴᱷᱩᱣᱟᱹ ᱠᱚ ᱞᱟ ᱜᱤᱫ ᱛᱮ ᱥᱚᱨᱠᱟᱨ ᱠᱷᱚᱱ ᱧᱟᱢᱚᱜᱼᱟ ᱠᱚᱱᱱᱟᱥᱤᱨᱤ ᱨᱚᱯᱚᱥᱨᱤ ᱡᱩᱵᱚᱥᱨᱤ